ᱤᱧᱟᱹᱜ ᱵᱚᱸᱜᱟᱼᱵᱩᱨᱩ ᱨᱮᱭᱟᱜ ᱚᱠᱛᱚ ᱨᱮᱭᱟᱜ ᱡᱤᱱᱤᱥ ᱫᱚ ᱦᱩᱭᱩᱜ ᱠᱟᱱᱟ ᱡᱮᱢᱚᱱ ᱦᱟᱴᱟᱜ ᱵᱚᱸᱜᱟ ᱪᱩᱲ ᱞᱚᱴᱟ ᱫᱟᱜ ᱩᱞ ᱰᱷᱟᱹᱣᱨᱟᱹᱜ ᱟᱨ ᱛᱩᱞᱥᱤ ᱥᱟᱠᱟᱢ ᱟᱨ ᱫᱷᱩᱯ ᱫᱷᱩᱬᱟᱹ ᱥᱤᱢᱫᱩᱨ ᱚᱱᱟ ᱠᱚᱜᱮ ᱵᱚᱸᱜᱟᱼᱵᱩᱨᱩ ᱨᱮᱭᱟᱜ ᱥᱟᱯᱟᱯ ᱫᱚ ᱦᱩᱭᱩᱜ ᱠᱟᱱᱟ